ᱫᱤᱱᱟᱹᱢ ᱫᱤᱱ ᱪᱤᱛᱟᱹᱨ ᱟᱸᱠᱟᱣ ᱛᱟᱞᱟ ᱛᱮᱜᱮ ᱟᱯᱱᱟᱨᱟᱜ ᱛᱤ ᱫᱚ ᱟᱸᱠᱟᱣ ᱦᱮᱣᱟ ᱦᱩᱭᱩᱜᱚᱜᱼᱟ ᱚᱱᱟ ᱞᱮᱠᱟᱛᱮᱜᱮ ᱟᱸᱠᱟᱣ ᱦᱮᱣᱟ ᱦᱮᱣᱟ ᱛᱮᱜᱮ ᱤᱥᱠᱤᱞ ᱦᱚᱸ ᱛᱮᱭᱟᱨᱚᱜᱼᱟ ᱡᱟᱦᱟᱸ ᱤᱥᱠᱤᱞ ᱛᱟᱞᱟ ᱛᱮᱫᱚ ᱟᱹᱰᱤ ᱢᱚᱡᱽ ᱪᱤᱛᱟᱹᱨ ᱵᱟᱰᱚᱦᱤ ᱦᱚᱸᱢ ᱛᱮᱭᱟᱨ ᱫᱟᱲᱮᱭᱟᱜᱼᱟ ᱚᱱᱟ ᱞᱮᱠᱟᱛᱮ ᱟᱭᱢᱟ ᱞᱮᱠᱟᱱ ᱡᱤᱱᱤᱥ ᱦᱚᱸ ᱫᱤᱥᱟᱹ ᱫᱚᱦᱚᱭ ᱞᱟᱹᱠᱛᱤᱜ ᱠᱟᱱᱟ ᱡᱮᱢᱚᱱ ᱨᱚᱝ ᱛᱩᱞᱤ ᱠᱚ ᱨᱮᱱᱟᱜ ᱵᱮᱣᱦᱟᱨ ᱮᱥᱠᱮᱪ ᱨᱮᱭᱟᱜ ᱜᱚᱲᱦᱚᱱ ᱮᱢᱟᱱ ᱠᱚ